ᱯᱟᱸᱪᱳᱭ ᱢᱮ ᱯᱱᱰᱤᱛ ᱨᱩᱜᱷᱩᱱᱟᱛᱷ ᱢᱩᱨᱢᱩ ᱟᱜ ᱡᱚᱱᱢᱚ ᱫᱤᱱ ᱯᱚᱱᱮᱨᱳᱭ ᱱᱚᱵᱷᱮᱢᱵᱚᱨ ᱵᱤᱨᱥᱟ ᱢᱩᱱᱰᱟ ᱡᱚᱱᱢᱚ ᱫᱤᱱ ᱛᱤᱨᱤᱥ ᱡᱩᱱ ᱦᱩᱞ ᱢᱟᱦᱟ ᱱᱚᱭ ᱟᱜᱚᱥᱴ ᱵᱤᱥᱚ ᱟᱫᱤᱵᱟᱥᱤ ᱫᱤᱵᱚᱥ ᱵᱟᱭᱤᱥ ᱰᱤᱥᱮᱢᱵᱚᱨ ᱯᱟᱥ ᱯᱟᱨᱥᱤ ᱡᱤᱛᱠᱟᱹᱨ ᱢᱟᱦᱟ